ᱟᱵᱚ ᱟᱛᱳ ᱨᱮᱱ ᱡᱩᱣᱟᱹᱱ ᱠᱚᱲᱟᱼᱠᱩᱲᱤ ᱠᱚ ᱱᱩᱠᱨᱤ ᱪᱟᱹᱠᱨᱤ ᱠᱚ ᱧᱟᱢᱮᱫ ᱠᱷᱟᱱ ᱟᱛᱳ ᱫᱤᱥᱚᱢ ᱠᱚᱫᱚ ᱠᱚ ᱵᱟᱹᱜᱤᱭᱟᱜ ᱠᱟᱱᱟ ᱟᱨ ᱥᱚᱦᱚᱨ ᱵᱟᱡᱟᱨ ᱥᱮ ᱮᱴᱟᱜ ᱫᱤᱥᱚᱢ ᱨᱮ ᱥᱮᱱ ᱠᱟᱛᱮᱫ ᱚᱸᱰᱮ ᱜᱮᱠᱚ ᱵᱟᱥᱟ ᱛᱟᱦᱮᱱ ᱠᱟᱱᱟ ᱟᱨ ᱟᱛᱳ ᱫᱤᱥᱚᱢ ᱫᱚᱠᱚ ᱥᱟᱦᱟ ᱵᱟᱹᱜᱤᱭᱟᱜ ᱠᱟᱱᱟ ᱚᱱᱟᱫᱚ ᱟᱹᱰᱤ ᱫᱩᱠ ᱨᱮᱭᱟᱜ ᱠᱟᱛᱷᱟ ᱠᱟᱱᱟ ᱟᱵᱚ ᱨᱮᱱ ᱜᱤᱫᱽᱨᱟᱹ ᱠᱚ ᱡᱩᱫᱤ ᱟᱵᱚ ᱫᱤᱥᱚᱢ ᱠᱷᱚᱱ ᱚᱞ ᱯᱟᱲᱦᱟᱣ ᱠᱟᱛᱮᱫ ᱱᱩᱠᱨᱤ ᱪᱟᱹᱠᱨᱤ ᱠᱚ ᱧᱟᱢ ᱠᱮᱫ ᱠᱷᱟᱱ ᱟᱛᱳ ᱫᱤᱥᱚᱢ ᱜᱮᱠᱚ ᱦᱤᱲᱤᱧ ᱧᱮᱜᱼᱟ ᱟᱵᱚ ᱨᱤᱱ ᱜᱤᱫᱽᱨᱟᱹ ᱠᱚ ᱟᱵᱚ ᱱᱚᱣᱟᱵᱚᱱ ᱢᱮᱛᱟ ᱠᱚᱣᱟ ᱠᱤ ᱪᱟᱹᱠᱨᱤ ᱧᱟᱢ ᱠᱟᱛᱮᱫ ᱟᱵᱚ ᱟᱛᱳ ᱫᱤᱥᱚᱢ ᱦᱚᱸᱠᱚ ᱟᱞᱚᱯᱮ ᱦᱤᱲᱤᱧᱟ ᱟᱵᱚ ᱟᱛᱳ ᱠᱚ ᱞᱟᱹᱜᱤᱫ ᱦᱚᱸ ᱩᱭᱦᱟᱹᱨ ᱯᱮ ᱵᱟᱝᱠᱷᱟᱱ ᱟᱯᱮ ᱨᱮᱱ ᱜᱤᱫᱽᱨᱟᱹ ᱠᱚ ᱟᱛᱳ ᱫᱤᱥᱚᱢ ᱠᱚᱫᱚ ᱠᱚ ᱦᱤᱲᱤᱧ ᱥᱟᱹᱨᱤᱭᱟ ᱥᱮ ᱩᱱᱠᱩ ᱦᱚᱸ ᱟᱠᱚᱣᱟᱜ ᱞᱟᱭᱼᱞᱟᱠᱪᱟᱨ ᱠᱚ ᱦᱤᱲᱤᱧᱟ ᱟᱛᱳ ᱨᱮ ᱵᱟᱝ ᱛᱟᱦᱮᱸ ᱠᱚ ᱥᱟᱱᱟ ᱠᱚᱣᱟ ᱚᱱᱟᱛᱮ ᱟᱹᱞᱤᱧᱟᱜ ᱟᱯᱮ ᱴᱷᱮᱱ ᱱᱤᱭᱟᱹᱜᱮ ᱟᱨᱫᱟᱥ ᱠᱤ ᱱᱩᱠᱨᱤ ᱪᱟᱹᱠᱨᱤ ᱧᱟᱢ ᱠᱟᱛᱮᱫ ᱟᱛᱳ ᱫᱤᱥᱚᱢ ᱦᱚᱸ ᱟᱞᱚᱯᱮ ᱦᱤᱲᱤᱧᱟ ᱟᱛᱳ ᱞᱟᱹᱜᱤᱫ ᱦᱚᱸ ᱠᱤᱪᱷᱩᱜᱟᱱ ᱵᱮᱥ ᱠᱟᱹᱢᱤ ᱠᱟᱜ ᱯᱮ ᱵᱟᱝᱠᱷᱟᱱ ᱟᱛᱳ ᱨᱮᱭᱟᱜ ᱞᱟᱭᱼᱞᱟᱠᱪᱟᱨ ᱠᱚᱦᱚᱸ ᱡᱚᱛᱚᱯᱮ ᱦᱤᱲᱤᱧ ᱪᱟᱵᱟᱭᱟ